ᱴᱷᱟᱶ ᱨᱮ ᱥᱟᱸᱜᱷᱟᱨ ᱠᱚ ᱠᱚᱣᱟᱜ ᱦᱤᱡᱩᱜ ᱥᱮᱱᱚᱜ ᱵᱟᱹᱲᱛᱤ ᱠᱚᱜ ᱠᱟᱱᱟ ᱠᱚ ᱩᱱᱠᱩ ᱥᱟᱸᱜᱷᱟᱨ ᱠᱚ ᱦᱤᱡᱩᱜ ᱥᱮᱱᱚᱜ ᱞᱟᱹᱜᱤᱫ ᱟᱹᱰᱤ ᱱᱟᱯᱟᱭ ᱵᱮᱵᱚᱥᱛᱟ ᱢᱮᱱᱟᱜᱼᱟ ᱚᱱᱟ ᱥᱟᱶᱛᱮ ᱛᱟᱦᱮᱱ ᱞᱟᱹᱜᱤᱫ ᱚᱲᱟᱜ ᱠᱚᱲᱟ ᱥᱟᱜᱽᱲᱚᱢ ᱡᱚᱛᱱᱚ ᱠᱚ ᱞᱟᱹᱜᱤᱫ ᱦᱚᱸ ᱡᱚᱛᱚ ᱵᱮᱵᱚᱥᱛᱟ ᱢᱮᱱᱟᱜᱼᱟ ᱚᱱᱟ ᱟᱨ ᱥᱟᱶᱛᱮ ᱥᱟᱸᱜᱷᱟᱨ ᱠᱚ ᱞᱟᱹᱜᱤᱫ ᱛᱮ ᱨᱟᱹᱥᱠᱟᱹ ᱚᱪᱚ ᱞᱟᱹᱜᱤᱫ ᱛᱮ ᱮᱱᱮᱡ ᱥᱮᱨᱮᱧ ᱠᱚ ᱢᱮᱱᱟᱜᱼᱟ ᱟᱨᱦᱚᱸ ᱚᱱᱟ ᱥᱟᱶᱛᱮ ᱥᱟᱸᱜᱷᱟᱨ ᱠᱚ ᱡᱟᱦᱟᱸ ᱛᱤᱱᱟᱹᱜ ᱠᱚ ᱡᱟᱹᱥᱛᱤ ᱤᱫᱤᱜ ᱠᱟᱱᱟ ᱩᱱᱠᱩ ᱞᱟᱹᱜᱤᱫ ᱛᱮ ᱚᱲᱟᱜ ᱠᱚᱦᱚᱸ ᱟᱹᱰᱤ ᱥᱟᱸᱜᱮ ᱜᱮ ᱵᱮᱵᱚᱥᱛᱟ ᱠᱚᱨᱟᱣ ᱢᱮᱱᱟᱜᱼᱟ ᱚᱱᱟ ᱥᱟᱶᱛᱮ ᱱᱚᱸᱰᱮ ᱡᱟᱦᱟᱸ ᱛᱤᱱᱟᱜ ᱵᱟᱝ ᱠᱚ ᱦᱤᱡᱩᱜ ᱥᱮᱱᱚᱜ ᱨᱮᱦᱚᱸ ᱵᱟᱨᱦᱮ ᱨᱮ ᱟᱨᱚ ᱟᱢᱫᱟ ᱩᱛᱟᱹᱨ ᱡᱟᱭᱜᱟ ᱢᱮᱱᱟᱜᱼᱟ ᱚᱸᱰᱮ ᱥᱟᱸᱜᱷᱟᱨ ᱠᱚ ᱛᱟᱦᱮᱱ ᱞᱟᱹᱜᱤᱫ ᱚᱲᱟᱜ ᱠᱚ ᱵᱮᱵᱚᱥᱛᱟ ᱢᱮᱱᱟᱜᱼᱟ ᱡᱚᱢ ᱞᱟᱹᱜᱤᱫ ᱦᱚᱸ ᱵᱮᱵᱚᱥᱛᱟ ᱢᱮᱱᱟᱜᱼᱟ ᱟᱹᱰᱤ ᱱᱟᱯᱟᱭ ᱥᱩᱞᱩᱠ ᱵᱮᱵᱚᱥᱛᱟ ᱠᱚᱨᱟᱣ ᱛᱟᱦᱮᱱ ᱠᱟᱱᱟ ᱱᱚᱸᱰᱮ ᱫᱚ